ᱦᱮᱞᱳ ᱦᱮᱸ ᱟᱞᱮ ᱪᱟ ᱥᱤ ᱠᱟᱱᱜᱮᱭᱟᱞᱮ ᱦᱮᱸ ᱟᱞᱮᱫᱚ ᱟᱭᱢᱟ ᱠᱤᱪᱷᱩᱜᱮ ᱜᱚᱲᱚ ᱞᱟᱜᱟᱣᱟᱞᱮᱭᱟ ᱪᱟᱥᱛᱮ ᱟᱭᱢᱟ ᱫᱟᱜ ᱨᱮᱱᱟᱜ ᱦᱚᱸ ᱚᱥᱩᱵᱤᱫᱷᱟ ᱟᱞᱮᱫᱚ ᱨᱮᱸᱜᱮᱜ ᱚᱲᱟᱜ ᱨᱤᱱ ᱠᱟᱱᱟᱞᱮ ᱛᱚ ᱦᱮᱸ ᱛᱟᱯᱚᱨ ᱚᱱᱟ ᱡᱩᱫᱤ ᱴᱷᱤᱠ ᱢᱚᱛᱚ ᱠᱚᱞᱠᱚ ᱵᱟ ᱭᱥᱟ ᱣ ᱛᱮᱠᱟᱡ ᱠᱷᱟᱡ ᱥᱮ ᱯᱟᱢ ᱠᱚ ᱥᱚᱨᱠᱟᱨ ᱠᱷᱚᱡ ᱛᱟᱞᱮ ᱞᱮ ᱧᱟᱢ ᱠᱮᱭᱟ ᱫᱟᱜ ᱥᱩᱵᱤᱫᱷᱟ ᱛᱟᱦᱞᱮ ᱟᱭᱢᱟ ᱞᱮᱠᱟᱱ ᱪᱟᱥ ᱞᱮ ᱪᱟᱥ ᱛᱟ ᱨᱤᱠᱮᱭᱟ ᱦᱚᱸ ᱦᱩ ᱦᱩᱲᱩ ᱨᱚᱦᱚᱭ ᱠᱚ ᱟᱨᱚᱸ ᱟᱨᱚᱸ ᱟᱭᱢᱟ ᱠᱤᱪᱷᱩ ᱩᱸᱻᱦᱮᱞᱟ ᱟᱨᱦᱚ ᱛᱷᱚᱲᱟᱯᱮ ᱥᱩᱵᱤᱫᱷᱟ ᱞᱮᱠᱷᱟᱡ ᱟᱨᱦᱚᱸᱞᱮ ᱪᱟᱥ ᱪᱟᱥᱞᱮ ᱰᱷᱮᱨ ᱠᱮᱭᱟ ᱛᱟᱦᱚᱞᱮ ᱦᱩᱲᱩᱠᱚ ᱪᱟᱥ ᱴᱷᱮᱫ ᱤᱭᱟ ᱠᱚᱡ

ᱦᱚᱸᱻ ᱛᱟᱦᱚᱞᱮ ᱫᱚ ᱫᱟᱜᱞᱮ ᱧᱟᱢ ᱜᱮᱭᱟᱛᱚ ᱴᱷᱤᱠᱛᱮ ᱩᱸᱻ

ᱩᱸ ᱡᱩᱫᱤᱯᱮ ᱮᱢᱟᱞᱮᱠᱷᱟᱡ ᱚᱱᱟᱦᱚᱸ ᱛᱟᱦᱚᱞᱮ ᱞᱮ ᱥᱩᱵᱤᱫᱷᱟ ᱠᱚᱜᱼᱟ

ᱟᱨ ᱢᱮᱱᱮᱫ ᱠᱟᱱ ᱛᱟᱦᱮᱱᱟᱞᱮ ᱤᱭᱟ ᱯᱟᱢᱯ ᱠᱚᱦᱚᱸᱛᱚ ᱵᱟᱝ ᱦᱩᱭ ᱟᱠᱟᱱᱟ ᱯᱟᱢᱯ ᱠᱚ ᱵᱟ ᱭᱥᱟ ᱣ ᱞᱮᱱ ᱠᱷᱟᱡ ᱫᱟᱜ ᱥᱟᱺᱜᱤᱧ ᱨᱮᱱ ᱡᱟᱦᱟᱭ ᱥᱟᱺᱜᱤᱧ ᱥᱟᱺᱜᱤᱧ ᱢᱟᱴᱷ ᱛᱟᱠᱚ ᱩᱱᱠᱩ ᱫᱟᱜ ᱵᱟᱠᱚ ᱧᱟᱢᱫᱟ ᱩᱱᱠᱩ ᱦᱚᱛᱮᱡᱛᱮ ᱡᱩᱫᱤ ᱡᱟᱦᱟᱸᱱᱟᱜ ᱴᱷᱮᱱ ᱥᱩᱵᱤᱫᱷᱟ ᱦᱩᱭ ᱠᱚᱜ ᱠᱷᱟᱱ ᱯᱟᱢᱯ ᱨᱮᱱᱟᱜ ᱦᱮᱸᱛᱚ ᱤᱭᱟ ᱟᱫᱚᱞᱮ ᱢᱮᱱᱮᱫ ᱠᱟᱱ ᱛᱟᱦᱮᱱᱟ ᱤᱭᱟ ᱟᱞᱮᱢᱟ ᱨᱮᱸᱜᱮᱡ ᱜᱮᱭᱟᱞᱮ ᱯᱩᱭᱥᱟ ᱫᱚ ᱩᱱᱟ ᱜ ᱫᱚ ᱵᱟ ᱱᱩᱜ ᱛᱟᱞᱮᱭᱟ ᱟᱯᱮᱜᱮ ᱡᱟᱦᱟᱱᱟᱜ ᱯᱮ ᱤᱭᱟ ᱤᱭᱟ ᱥᱟᱦᱟᱡᱽᱡᱳᱼᱯᱮ ᱮᱢᱫᱟᱲᱮ ᱫᱟᱲᱮᱭᱟᱞᱮ ᱠᱷᱟᱡ ᱜᱮ ᱦᱩᱸ ᱟᱯᱮᱭᱟᱜ ᱦᱩᱸ ᱦᱩᱸᱛᱚ ᱚᱱᱟ ᱢᱟᱯᱮ ᱮᱢᱚᱜ ᱠᱟᱱᱜᱮ ᱟᱨᱚ ᱟᱨᱚ ᱡᱟ ᱥᱛᱤ ᱧᱚᱜ ᱡᱩᱫᱤ ᱟᱨᱚ ᱥᱩᱵᱤᱫᱷᱟᱞᱮ ᱧᱟᱢ ᱠᱮᱭᱟ ᱦᱮᱸ ᱜᱚᱲᱚᱜ ᱠᱷᱟᱡ ᱯᱮ ᱢᱟ ᱟᱞᱮ ᱞᱮ ᱟ ᱰᱤᱞᱮ ᱥᱟᱨᱦᱟᱣ ᱠᱚᱜᱼᱟ ᱟᱯᱮᱴᱷᱮᱜ ᱦᱮᱻ ᱛᱤᱱᱟ ᱜ ᱴᱟ ᱠᱟ ᱢᱤ ᱪᱟᱞᱟᱜ ᱠᱟᱱ ᱛᱟᱯᱮᱭᱟ ᱛᱟᱦᱚᱞᱮ

ᱦᱩᱸᱻ ᱦᱩᱸ ᱚᱴᱟᱢᱟ ᱟᱞᱮ ᱱᱚᱜᱼᱚᱭ ᱵᱚᱨᱫᱷᱚᱢᱟᱱ ᱯᱩᱨᱵᱚ ᱵᱚᱨᱫᱷᱚᱢᱟᱱ ᱮᱨᱤᱭᱟ ᱨᱮᱜᱮ ᱦᱮᱸᱻ ᱪᱟᱥᱵᱟᱥ ᱠᱚ ᱴᱷᱤᱠ ᱢᱚᱛᱚᱜᱮ ᱪᱟᱞᱟᱣ ᱫᱚ ᱪᱟᱞᱟᱜ ᱠᱟᱱᱜᱮᱭᱟ ᱦᱚᱸ ᱦᱮᱸ ᱦᱮᱸ ᱚᱱᱟᱜᱤᱧ ᱞᱟ ᱭᱮᱫᱟ ᱵᱷᱟ ᱜᱤᱧᱚᱜᱛᱮ ᱚᱱᱟᱯᱮ ᱯᱷᱚᱱ ᱯᱷᱚᱱᱟᱞᱮᱭᱟ ᱚᱱᱟᱜᱮ ᱟᱯᱮᱴᱷᱮᱜ ᱟ ᱰᱤ ᱟ ᱰᱤ ᱥᱟᱨᱦᱟᱣ ᱠᱟ ᱡ ᱥᱩᱵᱤᱫᱷᱟ ᱞᱮ ᱮᱢᱟᱞᱮ ᱞᱟᱹᱜᱤᱫ ᱦᱩᱸ ᱦᱮᱸ ᱛᱚᱵᱮ ᱫᱚᱦᱚᱭ ᱢᱮ